ᱦᱮᱞᱳ ᱡᱚᱦᱟᱨ ᱜᱮ ᱦᱮᱸ ᱡᱚᱦᱟᱨ ᱜᱮ ᱜᱚᱢᱠᱮ ᱱᱚᱜᱼᱚᱭ ᱪᱮᱫ ᱵᱤᱱ ᱪᱤᱠᱟᱹᱭᱮᱫᱼᱟ ᱚ ᱟᱥᱲᱟ ᱨᱮᱵᱮᱱ ᱫᱩᱲᱩᱵ ᱟᱠᱟᱱᱟ ᱚ ᱟᱨ ᱜᱤᱫᱽᱨᱟᱹ ᱠᱚᱫᱚ ᱠᱚ ᱦᱮᱡ ᱵᱟᱲᱟ ᱟᱠᱟᱱᱟ ᱚ ᱡᱟᱦᱟᱱᱟᱜ ᱫᱚ ᱵᱟᱝ ᱚᱱᱟ ᱟᱥᱲᱟ ᱵᱟᱵᱚᱫᱽ ᱛᱮᱜᱮ ᱦᱩᱱᱟᱹᱜ ᱞᱤᱧ ᱠᱩᱞᱤ ᱧᱚᱜ ᱵᱮᱱᱟ ᱟᱪᱪᱷᱟ ᱟᱥᱲᱟ ᱨᱮ ᱯᱟᱲᱦᱟᱣ ᱞᱟᱹᱜᱤᱫ ᱫᱚ ᱪᱮᱫ ᱠᱚ ᱯᱷᱮᱥᱮᱞᱤᱴᱤ ᱢᱮᱱᱟᱜᱼᱟ ᱦᱳᱭ ᱚ ᱦᱚᱸ ᱟᱨ ᱟᱨ ᱠᱤᱛᱟᱹᱵᱽ ᱠᱚᱫᱚ ᱧᱟᱢᱚᱜ ᱜᱮᱭᱟ ᱯᱚᱛᱚᱵ ᱠᱚ ᱚ ᱦᱚᱸ ᱚ ᱦᱚᱸ ᱚᱱᱟ ᱡᱟᱡᱽ ᱠᱚᱦᱚᱸ ᱯᱷᱨᱤ ᱛᱮᱜᱮ ᱥᱮ ᱯᱩᱭᱥᱟᱹ ᱞᱟᱜᱟᱜᱼᱟ ᱚ ᱦᱚᱸ ᱯᱷᱨᱤ ᱛᱮᱜᱮ ᱛᱚᱵᱮ ᱪᱮ ᱡᱚᱛᱚᱣᱟᱜ ᱮᱱᱠᱷᱟᱱ ᱫᱚ ᱯᱷᱨᱤ ᱛᱮᱜᱮ ᱚ ᱦᱚᱸ ᱦᱮᱸ ᱚ ᱦᱚᱸ ᱚ ᱮᱱᱠᱷᱟᱱ ᱚᱱᱟ ᱠᱚᱦᱚᱸ ᱡᱚᱛᱚᱣᱟᱜ ᱯᱷᱨᱤ ᱛᱮᱜᱮ ᱦᱳᱭ ᱛᱚ ᱮᱱᱠᱷᱟᱱ ᱡᱚᱛᱚᱣᱟᱜ ᱜᱮ ᱯᱷᱨᱤ ᱛᱮᱠᱷᱟᱱ ᱫᱚ ᱟᱹᱰᱤ ᱯᱷᱮᱥᱮᱞᱤᱴᱤ ᱜᱮᱭᱟ ᱦᱳᱭ ᱛᱚ ᱟᱨ ᱚᱱᱟ ᱢᱚᱛᱞᱚᱵᱽ ᱡᱟᱦᱟᱸ ᱨᱮᱜᱮ ᱮᱰᱵᱷᱟᱱᱥ ᱠᱚᱵᱮᱱ ᱚᱞ ᱦᱩᱭ ᱞᱮᱠᱷᱟᱱ ᱟᱨ ᱚᱱᱛᱮ ᱢᱟᱲᱟᱝ ᱥᱮᱫ ᱫᱚ ᱪᱮᱫ ᱠᱚ ᱪᱤᱠᱟᱹ ᱦᱩᱭᱩᱜᱼᱟ ᱚ ᱦᱚᱸ ᱦᱳᱭ ᱛᱚ ᱟᱨ ᱢᱟ ᱛᱚᱵᱮ ᱴᱷᱤᱠ ᱜᱮᱭᱟ ᱡᱚᱦᱟᱨ ᱜᱮ ᱟᱹᱵᱤᱱ ᱚᱱᱟ ᱟᱥᱲᱟ ᱵᱟᱨᱮ ᱛᱮᱵᱮᱱ ᱞᱟᱹᱭᱟᱜ ᱞᱤᱧᱟ ᱟᱹᱰᱤ ᱟᱹᱰᱤ ᱥᱟᱨᱦᱟᱣ ᱦᱳᱭ ᱡᱚᱦᱟᱨ ᱢᱩᱪᱟᱹᱫ ᱨᱮ